ᱦᱮᱞᱳ ᱦᱚᱸ ᱚᱠᱚᱭ ᱵᱤᱱ ᱞᱟᱹᱭᱮᱜᱼᱟ ᱦᱮᱸ ᱚ ᱦᱚ ᱚᱠᱟ ᱠᱷᱚᱱᱟᱜᱼᱮᱢ ᱞᱟᱹᱭᱮᱜᱼᱟ ᱵᱮᱠᱚ ᱟᱛᱳ ᱠᱷᱚᱱᱟᱜ ᱪᱮᱫ ᱞᱟᱹᱠᱛᱤ ᱨᱮ ᱱᱟᱜᱼᱮᱢ ᱯᱷᱳᱱ ᱟᱠᱟᱜᱼᱟ ᱦᱳᱭ ᱪᱮᱫ ᱟᱠᱚ ᱜᱤᱭᱟᱹᱧ ᱵᱷᱩᱨᱛᱤ ᱠᱟᱭᱟᱢ ᱛᱤᱱᱟᱹᱜ ᱵᱚᱭᱮᱥ ᱛᱟᱭ ᱦᱩᱭᱩᱜ ᱠᱟᱱᱟ ᱛᱤᱱᱟᱹᱜ ᱵᱚᱪᱷᱚᱨ ᱨᱤᱱᱤᱡ ᱫᱚᱥ ᱵᱚᱪᱷᱚᱨᱮᱭ ᱦᱩᱭᱩᱜ ᱠᱟᱱᱟᱭ ᱥᱠᱩᱞ ᱠᱚᱨᱮ ᱚᱠᱟ ᱥᱠᱩᱞ ᱨᱮᱯᱮ ᱵᱷᱩᱨᱛᱤᱭᱟᱠᱟᱫᱮᱭᱟ ᱟᱪᱪᱷᱟ ᱮᱱᱠᱷᱟᱱ ᱴᱟᱭᱤᱢ ᱫᱚ ᱱᱟᱜ ᱞᱤᱧ ᱞᱟᱹᱭᱟᱵᱤᱱ ᱠᱟᱱᱟ ᱡᱚᱛᱚᱣᱟᱜ ᱜᱮᱞᱤᱧ ᱞᱟᱹᱭᱟᱢᱟ ᱮᱱᱠᱷᱟᱱ ᱴᱟᱭᱤᱢ ᱫᱚ ᱦᱟᱸᱜ ᱦᱩᱭᱩᱜ ᱠᱟᱱᱟ ᱱᱚᱣᱟ ᱟᱹᱭᱩᱵᱽ ᱛᱤᱱ ᱵᱟᱡᱮ ᱠᱷᱚᱱᱟᱜ ᱮᱱᱮᱡ ᱵᱟᱠᱷᱨᱟ ᱛᱮᱫᱚ ᱟᱨ ᱪᱤᱛᱟᱹᱨ ᱟᱸᱠᱟᱣ ᱦᱚᱸᱞᱤᱧ ᱪᱮᱫ ᱟᱠᱚ ᱜᱮᱭᱟ ᱟᱫᱚ ᱮᱱᱮᱡ ᱥᱮᱨᱮᱧ ᱵᱟᱠᱷᱨᱟ ᱫᱚ ᱯᱷᱤ ᱟᱞᱟᱫᱟ ᱟᱨ ᱪᱤᱛᱟᱹᱨ ᱟᱸᱠᱟᱣ ᱵᱟᱠᱷᱨᱟ ᱯᱷᱤ ᱦᱚᱸ ᱟᱞᱟᱫᱟ ᱜᱮ ᱱᱟᱜ ᱵᱷᱮᱜᱟ ᱵᱷᱮᱜᱟᱨ ᱜᱮ ᱟᱫᱚ ᱮᱱᱮᱡ ᱥᱮᱨᱮᱧ ᱨᱮᱱᱟᱜ ᱯᱷᱤ ᱫᱚ ᱱᱟᱜ ᱦᱩᱭᱩᱜ ᱠᱟᱱᱟ ᱢᱤᱫ ᱪᱟᱸᱫᱚ ᱨᱮ ᱯᱟᱸᱪᱥᱚ ᱴᱟᱠᱟ ᱠᱟᱛᱮᱫ ᱟᱨ ᱪᱤᱛᱟᱹᱨ ᱟᱸᱠᱟᱣ ᱪᱤᱛᱟᱹᱨ ᱟᱸᱠᱟᱣ ᱨᱮᱱᱟᱜ ᱯᱷᱤ ᱫᱚ ᱱᱟᱜ ᱦᱩᱭᱩᱜ ᱠᱟᱱᱟ ᱢᱤᱫ ᱪᱟᱸᱫᱚ ᱨᱮ ᱥᱟᱲᱮ ᱛᱤᱱ ᱥᱚ ᱠᱟᱛᱮᱫ ᱦᱳᱭ ᱟᱫᱚ ᱟᱹᱵᱤᱱ ᱜᱮ ᱜᱟᱞᱢᱟᱨᱟᱣ ᱵᱤᱱ ᱫᱤᱱ ᱫᱚ ᱱᱟᱜ ᱢᱤᱫ ᱫᱤᱱ ᱪᱷᱟᱲᱟ ᱪᱷᱟᱲᱟ ᱠᱟᱛᱮᱫ ᱢᱟᱱᱮ ᱡᱚᱛᱚ ᱫᱤᱱ ᱜᱮᱞᱤᱧ ᱦᱟᱛᱟᱣᱟ ᱟᱨ ᱡᱮᱢᱚᱱ ᱢᱤᱫ ᱫᱤᱱ ᱫᱚ ᱮᱱᱮᱡ ᱥᱮᱨᱮᱧ ᱞᱤᱧ ᱪᱮᱫ ᱟᱠᱚᱣᱟ ᱢᱤᱫ ᱫᱤᱱ ᱫᱚ ᱪᱤᱛᱟᱹᱨ ᱟᱸᱠᱟᱣ ᱞᱤᱧ ᱪᱮᱫ ᱟᱠᱚᱣᱟ ᱭᱟ ᱢᱤᱫ ᱫᱤᱱ ᱫᱚ ᱮᱱᱮᱡ ᱥᱮᱨᱮᱧ ᱟᱨ ᱢᱤᱫ ᱫᱤᱱ ᱫᱚ ᱪᱤᱛᱟᱹᱨ ᱟᱸᱠᱟᱣ ᱡᱮᱢᱚᱱ ᱥᱤᱸᱜᱤ ᱢᱟᱦᱟ ᱫᱚ ᱪᱷᱩᱴᱤ ᱛᱟᱦᱮᱱᱟ ᱚᱛᱮ ᱵᱟᱞᱮ ᱚᱱᱠᱟ ᱢᱤᱫ ᱫᱤᱱ ᱪᱷᱟᱲᱟ ᱢᱤᱫ ᱫᱤᱱ ᱫᱚ ᱦᱟᱸᱜ ᱢᱤᱫ ᱫᱤᱱ ᱪᱤᱛᱟᱹᱨ ᱟᱸᱠᱟᱣ ᱠᱷᱟᱱ ᱢᱤᱫ ᱫᱤᱱ ᱮᱱᱮᱡ ᱥᱮᱨᱮᱧ ᱚᱱᱠᱟ ᱦᱳᱭ ᱥᱤᱸᱜᱤ ᱢᱟᱦᱟ ᱫᱚ ᱪᱷᱩᱴᱤ ᱛᱟᱦᱮᱱᱟ ᱜᱚᱴᱟ ᱜᱮ ᱪᱷᱩᱴᱤ ᱠᱚ ᱮᱢᱟ ᱦᱟᱠᱚᱣᱟ ᱮᱱᱠᱷᱟᱱ ᱜᱤᱫᱟᱹᱨ ᱦᱚᱸ ᱪᱷᱩᱴᱤ ᱠᱚ ᱠᱷᱚᱡᱚᱜ ᱜᱮᱭᱟ ᱟᱫᱚ ᱚᱱᱟ ᱛᱮᱱᱟᱜ ᱪᱷᱩᱴᱤ ᱞᱤᱧ ᱮᱢᱟᱠᱟᱫ ᱠᱚᱣᱟ ᱩᱱ ᱥᱚᱢᱚᱭ ᱫᱚ ᱟᱫᱚ ᱡᱟᱦᱟᱸᱛᱤᱱᱟᱹᱜ ᱞᱚᱜᱚᱱ ᱵᱤᱱ ᱨᱮᱡᱤᱥᱴᱮᱥᱚᱱ ᱫᱟᱲᱮᱭᱟᱜᱼᱟ ᱩᱱᱤ ᱮᱰᱢᱤᱥᱚᱱ ᱠᱟᱭᱵᱤᱱ ᱩᱱᱟᱹᱜ ᱞᱚᱜᱚᱱ ᱟᱹᱵᱤᱱᱟᱜ ᱜᱮ ᱵᱮᱥᱚᱜᱼᱟ ᱪᱮᱫᱟᱜ ᱥᱮ ᱫᱚᱢᱮ ᱜᱟᱱ ᱜᱤᱫᱽᱨᱟᱹ ᱠᱚ ᱦᱤᱡᱩᱜ ᱠᱟᱱᱟ ᱮᱱᱠᱷᱟᱱ ᱡᱩᱫᱤ ᱡᱟᱭᱜᱟ ᱢᱟᱱᱮ ᱥᱤᱴ ᱡᱩᱫᱤ ᱱᱟᱜ ᱯᱮᱨᱮᱡᱚᱜᱼᱟ ᱮᱱᱠᱷᱟᱱ ᱡᱟᱦᱟᱸ ᱛᱤᱱᱟᱹᱜ ᱠᱮᱯᱟᱥᱤᱴᱤ ᱛᱟᱦᱮᱱᱟ ᱤᱱᱟᱹᱜ ᱜᱮᱥᱮᱞᱤᱧ ᱦᱟᱛᱟᱣ ᱠᱚᱣᱟ ᱚᱱᱟ ᱠᱷᱚᱱᱟᱜ ᱵᱟᱹᱲᱛᱤ ᱢᱟᱱᱟᱦᱟᱜ ᱵᱟᱝᱟ ᱚᱱᱟᱛᱮ